ᱯᱨᱤᱛᱷᱤᱵᱤ ᱮᱸᱜᱮᱞ ᱪᱷᱟᱲᱟ ᱠᱟᱛᱮᱫ ᱮᱴᱟᱜ ᱮᱸᱜᱮᱞ ᱨᱮᱦᱚᱸ ᱡᱤᱭᱚᱱᱫᱚ ᱢᱮᱱᱟᱜᱼᱟ ᱮᱴᱟᱜ ᱮᱸᱜᱮᱞ ᱨᱮᱫᱚ ᱮᱞᱤᱭᱟᱱ ᱢᱮᱱᱟᱜ ᱠᱚᱣᱟ ᱮᱞᱤᱭᱟᱱ ᱫᱚ ᱢᱟᱹᱱᱢᱤ ᱫᱚᱠᱚ ᱵᱟᱝ ᱠᱟᱱᱟ ᱟᱨ ᱡᱟᱱᱣᱟᱨ ᱦᱚᱸᱠᱚ ᱵᱟᱝ ᱠᱟᱱᱟ ᱩᱱᱠᱩᱣᱟᱜ ᱛᱤᱼᱡᱟᱸᱜᱟ ᱦᱚᱸ ᱵᱷᱤᱱᱟᱹ ᱜᱮᱭᱟ ᱮᱞᱤᱭᱟᱱ ᱫᱚ ᱵᱚᱛᱚᱨ ᱜᱮᱠᱚ ᱧᱮᱞᱚᱜᱼᱟ ᱮᱞᱤᱭᱟᱱ ᱫᱚ ᱪᱚᱴᱛᱮ ᱚᱴᱟᱝ ᱠᱟᱛᱮᱫ ᱱᱚᱣᱟ ᱮᱸᱜᱮᱞ ᱛᱮᱦᱚᱸ ᱠᱚ ᱦᱤᱡᱩᱜ ᱜᱮᱭᱟ ᱱᱚᱰᱮ ᱦᱮᱡ ᱠᱟᱛᱮᱫ ᱢᱟᱹᱱᱢᱤ ᱠᱚ ᱟᱨ ᱡᱟᱱᱣᱟᱨ ᱠᱚᱠᱚ ᱵᱚᱛᱚᱨ ᱦᱚᱪᱚ ᱠᱚᱣᱟ ᱮᱞᱤᱭᱟᱱ ᱫᱚ ᱰᱟᱝᱨᱤ ᱢᱮᱨᱚᱢ ᱠᱚ ᱥᱟᱵ ᱠᱚᱣᱟ ᱟᱨ ᱟᱠᱚᱣᱟᱜ ᱮᱸᱜᱮᱞ ᱛᱮᱠᱚ ᱤᱫᱤ ᱠᱚᱣᱟ ᱚᱸᱰᱮ ᱤᱫᱤ ᱠᱟᱛᱮᱫ ᱩᱱᱠᱩ ᱫᱚᱠᱚ ᱡᱚᱢ ᱠᱚᱣᱟ ᱮᱞᱤᱭᱟᱱ ᱫᱚ ᱫᱷᱟᱹᱨᱛᱤᱯᱩᱨᱤ ᱨᱮᱠᱚ ᱟᱬᱜᱚ ᱞᱮᱱᱠᱷᱟᱱ ᱩᱱᱠᱩ ᱫᱚ ᱢᱮᱨᱚᱢ ᱰᱟᱝᱨᱤ ᱠᱚ ᱵᱚᱛᱚᱨᱚᱜᱼᱟ